ᱟᱵᱚ ᱥᱟᱱᱛᱟᱲᱤ ᱯᱟᱹᱨᱥᱤ ᱨᱮᱫᱚ ᱟᱭᱢᱟᱜᱟᱱ ᱠᱩᱫᱩᱢ ᱠᱟᱹᱦᱱᱤ ᱠᱚ ᱢᱮᱱᱟᱜᱼᱟ ᱡᱟᱦᱟᱸ ᱠᱚ ᱠᱩᱫᱩᱢ ᱠᱟᱹᱦᱱᱤ ᱠᱟᱛᱮ ᱟᱵᱚ ᱵᱚᱱ ᱞᱟᱸᱫᱟ ᱞᱟᱸᱫᱟ ᱫᱟᱲᱮᱭᱟᱜᱼᱟ ᱡᱮᱢᱚᱱ ᱫᱤᱠᱩ ᱯᱟᱹᱨᱥᱤ ᱫᱤᱠᱩ ᱯᱟᱹᱨᱥᱤ ᱨᱮᱫᱚ ᱢᱮᱱᱟᱜᱼᱟ ᱥᱤᱢ ᱠᱚ ᱢᱮᱛᱟᱜᱼᱟ ᱟᱨ ᱟᱵᱚ ᱫᱚ ᱚᱱᱟ ᱡᱤᱱᱤᱥ ᱫᱚ ᱢᱟᱞᱦᱟᱱ ᱵᱚᱱ ᱢᱮᱛᱟᱜᱼᱟ ᱡᱮᱢᱚᱱ ᱫᱤᱠᱩ ᱛᱮᱫᱚ ᱠᱚ ᱢᱮᱱᱟ ᱟᱝᱠᱩᱲᱟ ᱨᱮ ᱵᱟᱝᱠᱩᱲᱟ ᱨᱟᱛᱮ ᱠᱮᱱᱚ ᱯᱚᱲᱤᱥ ᱴᱤᱯ ᱴᱤᱯᱟᱱᱤ ᱴᱤᱯ ᱴᱤᱯᱟᱱᱤ ᱨᱟᱛᱮ ᱠᱮᱱᱮ ᱯᱚᱲᱤᱥ ᱟᱨ ᱟᱵᱚ ᱦᱚᱲ ᱛᱮᱫᱚ ᱵᱚᱱ ᱢᱮᱱᱟ ᱠᱩᱫᱩᱢ ᱨᱮᱫᱚ ᱮ ᱵᱩᱲᱦᱤ ᱫᱮᱞᱟ ᱚᱠᱟᱛᱮᱢ ᱪᱟᱞᱟᱜ ᱠᱟᱱᱟ ᱤᱧ ᱦᱚᱸ ᱚᱨ ᱛᱚᱨᱟᱧ ᱢᱮ ᱱᱟᱱᱟ ᱨᱚᱠᱚᱢ ᱠᱩᱫᱩᱢ ᱠᱟᱹᱦᱱᱤ ᱢᱮᱱᱟᱜᱼᱟ ᱡᱮᱢᱚᱱ ᱚᱱᱟ ᱠᱚ ᱟᱸᱡᱚᱢ ᱠᱟᱛᱮ ᱟᱹᱰᱤ ᱨᱟᱹᱥᱠᱟᱹ ᱵᱚᱱ ᱵᱩᱡᱷᱟᱹᱣᱟ